ᱤᱧᱟᱹᱜ ᱥᱚᱨᱮᱥ ᱠᱷᱮᱞᱚᱸᱰ ᱫᱚ ᱪᱮᱫ ᱰᱨᱟᱢᱟ ᱞᱚᱝ ᱰᱨᱟᱢᱟ ᱦᱚᱸ ᱢᱮᱱᱟᱜᱼᱟ ᱟᱨ ᱠᱚᱢᱯᱤᱴᱤᱥᱮᱱ ᱰᱨᱟᱢᱟ ᱦᱚᱸ ᱢᱮᱱᱟᱜᱼᱟ ᱞᱚᱝ ᱰᱨᱟᱢᱟ ᱫᱚ ᱡᱟᱦᱟᱸ ᱞᱮᱠᱟ ᱜᱳᱴᱟ ᱧᱤᱫᱟᱹᱢ ᱵᱮᱸᱜᱮᱫ ᱠᱟᱜᱼᱟ ᱢᱤᱫᱴᱤᱡ ᱠᱟᱹᱦᱱᱤ ᱜᱮᱢ ᱧᱮᱞᱟ ᱟᱨ ᱠᱚᱢᱯᱤᱴᱤᱥᱮᱱ ᱰᱨᱟᱢᱟ ᱫᱚ ᱠᱟᱹᱦᱱᱤ ᱟᱹᱰᱤ ᱨᱚᱠᱚᱢ ᱠᱟᱹᱦᱱᱤᱢ ᱧᱮᱞ ᱧᱟᱢᱟ ᱥᱚᱢᱚᱭ ᱨᱮ ᱨᱟᱜ ᱦᱚᱸᱢ ᱧᱮᱞᱟ ᱥᱚᱢᱚᱭ ᱨᱮ ᱞᱟᱸᱫᱟ ᱦᱚᱸᱢ ᱧᱮᱞᱟ ᱥᱚᱢᱚᱭ ᱨᱮ ᱨᱟᱹᱥᱠᱟᱹ ᱦᱚᱸᱢ ᱵᱩᱡᱷᱟᱹᱣᱟ ᱥᱚᱢᱚᱭ ᱨᱮ ᱨᱟᱜᱽ ᱦᱚᱸ ᱥᱟᱱᱟᱣᱟ ᱰᱨᱟᱢᱟ ᱨᱮ ᱰᱟᱹᱨ ᱪᱷᱟᱰᱟ ᱜᱚᱥᱚ ᱵᱟᱥᱟ ᱟᱛᱳ ᱛᱟᱠᱚ ᱨᱤᱪᱤ ᱛᱩᱠᱟᱹ ᱦᱚᱴᱚᱜ ᱨᱮᱜᱮ ᱦᱟᱨ ᱢᱟᱞᱟ ᱦᱚᱴᱚᱜ ᱨᱮᱜᱮ ᱦᱟᱨ ᱢᱟᱞᱟ ᱡᱩᱨᱤ ᱵᱟᱠᱷᱟᱱ ᱟᱹᱰᱤ ᱡᱟᱞᱟ ᱟᱛᱳ ᱛᱟᱠᱚ ᱵᱟᱵᱽᱱᱤ